ᱛᱮᱦᱤᱧ ᱟᱹᱞᱤᱧ ᱚᱲᱟᱜ ᱞᱮᱠᱟᱱᱟᱜ ᱧᱩᱣᱟᱜ ᱫᱚ ᱟᱞᱮ ᱥᱟᱱᱛᱟᱲ ᱦᱚᱯᱚᱱ ᱢᱟ ᱦᱟᱺᱰᱤ ᱜᱮᱞᱮ ᱵᱮᱱᱟᱣᱟ ᱤᱱᱟᱹ ᱯᱚᱨᱮ ᱦᱟᱺᱰᱤ ᱫᱚ ᱯᱚᱨᱚᱵᱽ ᱯᱟᱹᱞᱤ ᱨᱮᱞᱮ ᱵᱮᱱᱣ ᱠᱷᱟᱱᱮ ᱚᱱᱠᱟ ᱫᱚ ᱯᱩᱱ ᱫᱤᱱ ᱜᱟᱱ ᱛᱮ ᱪᱮᱦᱨᱟ ᱛᱟᱞᱮ ᱤᱥᱤᱱᱚᱜᱼᱟ ᱟᱨ ᱪᱟᱠᱷᱱᱟ ᱠᱚᱞᱤᱧ ᱵᱮᱱᱟᱣ ᱟᱠᱚᱣᱟ ᱡᱤᱞ ᱠᱚ ᱯᱚᱨᱚᱵᱽ ᱯᱟᱹᱞᱤ ᱨᱮᱫᱚ ᱡᱤᱞ ᱵᱷᱟᱡᱟ ᱠᱟᱛᱮᱫ ᱞᱮ ᱮᱢᱟ ᱠᱚᱣᱟ ᱟᱨ ᱦᱚᱧᱦᱟᱨᱤᱧ ᱦᱟᱲᱟᱢ ᱫᱚ ᱥᱮᱬᱟ ᱥᱮᱬᱟ ᱦᱚᱲ ᱠᱚ ᱡᱟᱦᱟᱸᱭ ᱠᱚᱠᱚ ᱧᱩᱭ ᱠᱷᱟᱱ ᱯᱚᱨᱚᱵᱽ ᱯᱟᱹᱞᱤ ᱦᱚᱦᱚ ᱠᱟᱛᱮᱫ ᱞᱮᱴᱚ ᱠᱟᱛᱮᱫ ᱞᱤᱧ ᱮᱢᱟ ᱠᱚᱣᱟ ᱦᱟᱺᱰᱤ ᱫᱚ ᱯᱩᱱ ᱫᱤᱱ ᱠᱷᱟᱱ ᱤᱥᱤᱱᱚᱜ ᱛᱟᱞᱮᱭᱟ ᱟᱨ ᱧᱩ ᱵᱟᱲᱟ ᱠᱟᱛᱮᱫ ᱯᱤᱴᱷᱟᱹ ᱠᱚᱞᱮ ᱡᱚᱢᱟ ᱟᱨ ᱯᱤᱴᱷᱟᱹ ᱠᱚ ᱡᱚᱢ ᱵᱟᱲᱟ ᱠᱟᱛᱮᱫ ᱛᱟᱭᱚᱢ ᱫᱚ ᱡᱟᱹᱯᱤᱫᱟᱞᱮ